ᱢᱤᱫᱽᱫᱤᱱ ᱦᱤᱞᱚᱜ ᱤᱧ ᱥᱚᱠ ᱠᱟᱛᱮᱫ ᱠᱳᱞᱠᱟᱛᱟᱧ ᱪᱟᱞᱟᱣ ᱞᱮᱱᱟ ᱠᱳᱞᱠᱟᱛᱟ ᱠᱷᱚᱱᱟᱜ ᱦᱤᱡᱩᱜ ᱞᱟᱹᱜᱤᱫ ᱛᱮ ᱦᱟᱣᱲᱟ ᱴᱮᱥᱚᱱ ᱠᱷᱚᱱᱟᱜ ᱴᱨᱮᱱ ᱥᱟᱵ ᱦᱩᱭᱩᱜᱼᱟ ᱟᱨ ᱟᱞᱮᱭᱟᱜ ᱚᱲᱟᱜ ᱫᱚ ᱦᱩᱭᱩᱜ ᱠᱟᱱᱟ ᱵᱳᱞᱯᱩᱨ ᱥᱮᱱ ᱚᱱᱟᱞᱟᱹᱜᱤᱫ ᱛᱮ ᱵᱳᱞᱯᱩᱨ ᱴᱮᱥᱚᱱ ᱨᱮᱜᱮ ᱯᱷᱮᱰ ᱞᱟᱜᱟᱜᱼᱟ ᱟᱨ ᱤᱧᱦᱚᱸ ᱚᱲᱟᱜ ᱦᱤᱡᱩᱜ ᱞᱟᱹᱜᱤᱫ ᱛᱮ ᱵᱳᱞᱯᱩᱨ ᱴᱮᱥᱚᱱ ᱨᱮᱭᱟᱜ ᱴᱤᱠᱤᱴ ᱤᱧ ᱠᱟᱴᱟᱣ ᱠᱮᱫᱟ ᱟᱨᱤᱧ ᱦᱟᱣᱲᱟ ᱴᱮᱥᱚᱱ ᱠᱷᱱᱟᱜ ᱤᱧ ᱫᱮᱡ ᱮᱱᱟ ᱵᱳᱞᱯᱩᱨ ᱦᱤᱡᱩᱜ ᱞᱟᱹᱜᱤᱫ ᱛᱮ ᱜᱟᱹᱰᱤ ᱦᱚᱠᱚ ᱟᱲᱟᱜ ᱠᱮᱫᱟ ᱦᱟᱣᱲᱟ ᱴᱮᱥᱚᱱ ᱠᱷᱚᱱᱟᱜ ᱩᱱ ᱚᱠᱛᱚ ᱨᱮᱜᱮ ᱦᱚᱭ ᱨᱤᱢᱤᱞ ᱨᱟᱠᱟᱵ ᱮᱱᱟ ᱛᱟᱨ ᱥᱟᱝᱛᱮ ᱛᱟᱦᱮᱸᱠᱟᱱᱟ ᱵᱤᱡᱽᱞᱤ ᱟᱫᱚ ᱦᱤᱡᱩᱜ ᱦᱤᱡᱩᱜ ᱛᱮᱜᱮ ᱴᱨᱮᱱ ᱜᱟᱹᱰᱤ ᱦᱚᱸ ᱠᱟᱨᱮᱱ ᱪᱟᱞᱟᱣᱮᱱ ᱠᱷᱟᱹᱛᱤᱨ ᱵᱚᱱᱫᱚ ᱛᱟᱸᱦᱮᱭᱮᱱᱟ ᱰᱟᱦᱟᱨ ᱨᱮᱜᱮ ᱟᱹᱰᱤᱜᱷᱟᱹᱲᱤᱡ ᱯᱚᱨ ᱠᱟᱨᱮᱱ ᱦᱮᱡ ᱮᱱᱟ ᱛᱟᱨᱯᱚᱨᱮ ᱡᱚᱠᱷᱚᱱ ᱵᱳᱞᱯᱩᱨ ᱴᱮᱥᱚᱱᱮ ᱦᱤᱡᱩᱜ ᱠᱟᱱᱟ ᱴᱨᱮᱱ ᱜᱟᱹᱰᱤ ᱵᱤᱞᱚᱢ ᱪᱟᱵᱟᱭᱮᱱᱟ ᱛᱚᱠᱷᱚᱱ ᱫᱚ ᱦᱩᱭᱩᱜ ᱠᱟᱱᱟ ᱛᱟᱞᱟᱧᱤᱫᱟᱹ ᱴᱨᱮᱱ ᱜᱟᱹᱰᱤ ᱠᱷᱚᱱᱤᱧ ᱯᱷᱮᱰ ᱮᱱᱟ ᱚᱲᱟᱜ ᱛᱚ ᱪᱟᱞᱟᱣ ᱞᱟᱜᱟᱣᱟᱹᱧᱟᱹ ᱛᱟᱞᱚᱦᱮᱠᱷᱟᱱ ᱪᱟᱞᱟᱜ ᱟᱹᱧ ᱪᱮᱠᱟ ᱟᱫᱚ ᱚᱲᱟᱜ ᱤᱧ ᱯᱷᱳᱱ ᱠᱮᱫᱟ ᱚᱲᱟᱜ ᱦᱚᱸ ᱨᱮᱭᱟᱜ ᱯᱷᱳᱱ ᱦᱚᱸ ᱥᱩᱭᱤᱪ ᱚᱯᱷᱜᱮᱭᱟ ᱟᱥᱮᱯᱟᱥᱮᱧ ᱧᱮᱞᱮᱫ ᱠᱚᱣᱟ ᱚᱴᱚ ᱰᱟᱭᱵᱷᱟᱨ ᱴᱚᱴᱚ ᱰᱟᱭᱵᱷᱟᱨ ᱪᱤᱞᱤᱦᱚᱸ ᱵᱟᱹᱪᱩᱜ ᱟᱠᱟᱫ ᱠᱚᱣᱟ ᱟᱨ ᱵᱳᱞᱯᱩᱨ ᱴᱮᱥᱚᱱ ᱠᱷᱚᱱᱟᱜ ᱚᱲᱟᱜ ᱫᱚ ᱥᱟᱛ ᱠᱤᱞᱳᱢᱤᱴᱟᱨ ᱮᱠᱟᱭ ᱪᱟᱞᱟᱜ ᱦᱚᱸ ᱵᱚᱛᱚᱨᱜᱮᱭᱟ ᱡᱟᱦᱟᱸᱞᱮᱠᱟ ᱠᱟᱛᱮᱫ ᱢᱤᱫᱽᱴᱮᱱ ᱨᱤᱞᱮᱴᱮᱴ ᱛᱟᱦᱮᱸ ᱠᱟᱱᱟᱭ ᱚᱴᱳ ᱰᱨᱟᱭᱵᱷᱟᱨ ᱩᱱᱤ ᱟᱹᱜᱩ ᱦᱩᱭ ᱮᱱᱟ